ᱟᱞᱮ ᱤᱥᱠᱩᱞ ᱯᱟᱲᱦᱟᱜ ᱥᱩᱢᱟᱹᱭ ᱢᱤᱜᱴᱮᱡ ᱜᱟᱛᱮ ᱠᱩᱲᱤ ᱥᱤᱢᱟ ᱤᱱᱟᱹ ᱠᱟᱛᱮᱜ ᱤᱧᱟᱹᱜ ᱵᱟᱯᱞᱟ ᱩᱢᱟᱹᱨ ᱵᱚᱭᱮᱥ ᱨᱮ ᱛᱚᱠᱷᱚᱱ ᱟᱨ ᱢᱤᱜᱴᱮᱡ ᱜᱟᱛᱮ ᱠᱩᱲᱤ ᱩᱱᱤ ᱫᱚ ᱥᱩᱥᱢᱤᱛᱟ ᱠᱟᱱᱟᱭ ᱟᱨ ᱱᱤᱛᱟᱹᱜ ᱟᱞᱮ ᱯᱟᱥᱮᱨᱮᱱ ᱢᱮᱱᱟᱭᱟ ᱩᱱᱤ ᱥᱟᱶ ᱦᱚᱸ ᱞᱤᱝ ᱜᱟᱛᱮᱜᱼᱟ ᱩᱱᱤ ᱫᱚ ᱞᱚᱠᱠᱷᱤ ᱠᱤᱥᱠᱩ ᱟᱨ ᱱᱤᱛᱟᱹᱜ ᱢᱤᱢᱤᱫ ᱠᱟᱢᱤ ᱞᱮᱠᱟᱛᱮ ᱜᱚᱲᱚᱣᱟᱹᱧᱟ ᱩᱱᱤ ᱫᱚ ᱠᱟᱡᱚᱞ ᱟᱨ ᱱᱤᱛᱚᱜ ᱥᱚᱸᱜᱮ ᱥᱟᱶᱛᱮ ᱨᱮ ᱢᱮᱱᱟᱭᱟ ᱡᱚᱛᱚ ᱨᱮᱜᱮ ᱜᱚᱲᱚᱣᱟᱹᱧᱟ ᱩᱱᱤ ᱫᱚ ᱟᱞᱮ ᱚᱲᱟ ᱯᱟᱥᱮ ᱨᱮᱱ ᱠᱟᱱ ᱜᱮᱭᱟᱭ ᱦᱚᱯᱚᱱ ᱴᱤ